ᱦᱮᱸ ᱫᱤᱫᱤ ᱞᱟᱹᱭ ᱫᱟᱹᱧ ᱡᱮ ᱱᱚᱝᱠᱟ ᱠᱩᱨᱛᱤ ᱦᱮᱱᱟᱜᱼᱟ ᱮᱢᱱᱤ ᱦᱚᱨᱚᱜ ᱵᱟᱲᱟ ᱞᱮᱠᱟᱭ ᱡᱟᱦᱟᱸᱛᱮ ᱪᱟᱞᱟᱣ ᱵᱟᱲᱟᱭ ᱞᱟ ᱜᱤᱜ ᱦᱮᱸ ᱤᱧ ᱫᱚ ᱵᱮᱥᱤ ᱟᱰᱤ ᱞᱚᱝ ᱦᱚᱸ ᱵᱟᱝ ᱢᱟᱱᱮ ᱮᱢᱱᱤ ᱢᱚᱴᱟ ᱢᱩᱴᱤ ᱵᱤᱭᱟᱞᱞᱤᱥ ᱛᱤᱭᱟᱞᱞᱤᱥ ᱱᱚᱜ ᱚᱝᱠᱟ ᱥᱟᱭᱤᱡᱽ ᱨᱮᱱᱟᱜ ᱛᱟ ᱦᱮᱸᱞᱮᱱ ᱠᱷᱟᱡ ᱵᱷᱟᱜᱤ ᱚ ᱚᱱᱮ ᱥᱤᱞᱠᱤ ᱴᱟᱭᱤᱯ ᱛᱚ ᱚᱱᱟ ᱫᱚ ᱟ ᱰᱤ ᱟᱸᱴ ᱢᱟᱱᱮ ᱡᱩᱫᱟᱹᱜᱮ ᱚᱸᱴ ᱚᱸᱴ ᱧᱮᱞᱚᱜᱼᱟ ᱢᱟᱱᱮ ᱡᱩᱫᱟᱹᱜᱮ ᱚᱱᱮ ᱥᱩᱛᱤᱨ ᱠᱟᱯᱚᱲ ᱨᱮᱱᱟᱜ ᱢᱚᱴᱟ ᱢᱡᱩᱴᱤ ᱟᱨ ᱡᱮᱱᱚ ᱨᱚᱝ ᱡᱮᱱᱚ ᱢᱚᱸᱡᱽ ᱢᱚᱸᱡᱽ ᱨᱚᱝ ᱛᱟᱦᱮᱸᱱ ᱢᱟᱱᱮ ᱛᱷᱚᱲᱟ ᱦᱟᱞᱠᱟ ᱥᱚᱵᱩᱡᱽ ᱛᱚ ᱦᱟᱞᱠᱟ ᱦᱚᱞᱩᱫᱽ ᱱᱚᱝᱠᱟ ᱡᱮᱱᱚ ᱛᱟᱦᱮᱸᱱ ᱚ ᱟᱨ ᱤᱭᱟᱹ ᱢᱟᱱᱮ ᱢᱟᱱᱮ ᱠᱤᱪᱨᱤᱜ ᱥᱟᱛᱮ ᱢᱟᱱᱮ ᱪᱮᱫ ᱞᱮᱠᱟ ᱫᱟᱢ ᱥᱮ ᱪᱩᱲᱤ ᱫᱟᱨ ᱚᱱᱟ ᱫᱚ ᱪᱮᱜ ᱞᱮᱠᱟ ᱫᱟᱢ ᱦᱩᱭᱩᱜ ᱠᱟᱱᱟ ᱢᱟᱱᱮ ᱥᱩᱫᱩ ᱥᱩᱫᱩ ᱠᱩᱨᱛᱤ ᱟᱲᱟᱭ ᱥᱚ ᱟᱨ ᱡᱩᱫᱤ ᱯᱮᱸᱴ ᱤᱧ ᱦᱟᱛᱟᱣ ᱠᱷᱟᱡ ᱚᱻ ᱯᱟᱸᱥᱥᱚ ᱠᱷᱚᱡ ᱟᱫᱚ ᱩᱱᱟᱹᱜ ᱰᱷᱮᱨ ᱫᱚ ᱛᱟᱞᱦᱮ ᱛᱚ ᱰᱷᱮᱨ ᱜᱮ ᱫᱟᱢ ᱠᱟᱱᱟ ᱵᱟᱱᱟᱨ ᱢᱤᱞᱮ ᱡᱩᱫᱤ ᱩᱱᱟᱹᱜ ᱫᱟᱢᱚᱜ ᱠᱷᱟᱡ ᱫᱚ ᱛᱟᱞᱦᱮ ᱪᱤᱠᱟᱛᱮ ᱟᱫᱚ ᱠᱚᱢ ᱧᱚᱜ ᱫᱚ ᱛᱷᱚᱲᱟ ᱵᱟᱝ ᱦᱩᱭᱩᱜᱼᱟ ᱛᱟᱣ ᱚᱱᱟ ᱫᱚ ᱪᱮᱜ ᱞᱮᱠᱟ ᱫᱟᱢ ᱛᱟᱦᱮᱸᱱᱟ ᱚ ᱛᱤᱱ ᱥᱚ ᱴᱟᱠᱟᱨ ᱢᱚᱫᱽᱫᱷᱮ ᱟᱨ ᱯᱮᱱ ᱯᱮᱱ ᱠᱚᱣᱟᱞᱤᱴᱤ ᱫᱚ ᱞᱮᱠᱟ ᱢᱚᱸᱡᱽ ᱜᱮᱭᱟ ᱱᱟ ᱥᱟᱛᱮ ᱦᱮᱸᱻ ᱦᱮᱸᱻ ᱦᱮᱸ ᱦᱮᱸ ᱦᱮᱸᱻ ᱦᱮᱸᱻ ᱚᱻ ᱚᱱᱟᱜᱮ ᱠᱟᱨᱚᱱ ᱟᱞᱮ ᱥᱮᱜ ᱢᱟ ᱢᱟᱱᱮ ᱤᱧ ᱡᱟᱦᱟᱸ ᱴᱷᱮᱡ ᱤᱧ ᱦᱟᱛᱟᱣ ᱵᱟᱲᱟᱭᱟ ᱚᱱᱱᱳ ᱡᱟᱭᱜᱟ ᱨᱮ ᱚᱸᱰᱮ ᱢᱚᱴᱟ ᱢᱩᱴᱤ ᱠᱩᱨᱛᱤ ᱟᱨ ᱪᱩᱲᱤᱫᱟᱨ ᱢᱟᱱᱮ ᱵᱟᱱᱟᱨ ᱯᱮᱱ ᱟᱨ ᱵᱽᱨᱟ ᱢᱤᱞᱮ ᱢᱚᱴᱟ ᱢᱩᱴᱤ ᱢᱤᱜ ᱥᱚ ᱯᱚᱝᱪᱟᱥ ᱚᱱᱮ ᱚᱝᱠᱟ ᱠᱟᱛᱮᱜ ᱟᱫᱚ ᱩᱱᱟᱹᱜ ᱰᱷᱮᱨ ᱫᱚ ᱟᱫᱚ ᱚᱱᱟᱜᱮᱧ ᱞᱟᱹᱭ ᱫᱟ ᱩᱱᱟᱹᱜ ᱰᱷᱮᱨᱢ ᱛᱷᱚᱲᱟᱢ ᱞᱟᱹᱭ ᱫᱟ ᱛᱟᱞᱦᱮ ᱚᱻ ᱛᱟᱞᱦᱮ ᱚ ᱤᱭᱟᱹ ᱱᱚᱣᱟ ᱵᱟᱱᱟᱨ ᱛᱮ ᱩᱱᱟᱹᱜ ᱠᱟᱛᱮᱜ ᱮᱢ ᱞᱟᱹᱭ ᱫᱟ ᱛᱟᱞᱦᱮ ᱪᱤᱠᱟᱧ ᱦᱟᱛᱟᱣᱟ ᱛᱟᱞᱦᱮ ᱮᱢᱱᱤ ᱠᱩᱨᱛᱤᱭᱟᱜ ᱜᱮ ᱫᱮᱱ ᱠᱩᱨᱛᱤᱭᱟᱜ ᱫᱚ ᱛᱤᱱᱟᱹᱜ ᱛᱤᱱᱟᱹᱜ ᱮᱢ ᱞᱟᱹᱭ ᱫᱟ ᱚᱻ ᱛᱟᱞᱦᱮ ᱚᱱᱟᱜᱮ ᱛᱟᱨ ᱠᱟᱨᱚᱱ ᱵᱟᱨᱭᱟ ᱫᱚ ᱟᱭᱢᱟ ᱰᱷᱮᱨᱚᱜ ᱠᱟᱱᱟ ᱩᱱᱟᱹᱜ ᱫᱚ ᱵᱟᱝ ᱦᱩᱭᱩᱜᱼᱟ ᱵᱮᱥ ᱴᱷᱤᱠ ᱜᱮᱭᱟ ᱡᱚᱠᱷᱚᱱ ᱵᱟᱝ ᱦᱩᱭᱩᱜ ᱠᱟᱱᱟ ᱛᱟᱞᱦᱮ ᱚᱱᱟᱜᱮ ᱦᱟᱛᱟᱣ ᱦᱩᱭᱩᱜ ᱠᱟᱱᱟ ᱟᱫᱚ ᱚᱝᱠᱟ ᱢᱟ ᱡᱚᱛᱚ ᱦᱚᱲ ᱜᱮᱠᱚ ᱞᱟᱹᱭ ᱦᱮᱸ ᱦᱮᱸ ᱟᱫᱚ ᱞᱟᱹᱭ ᱞᱟᱜᱤᱜ ᱚᱱᱟᱢᱟ ᱡᱚᱛᱚ ᱠᱚ ᱞᱟᱹᱭᱟ ᱛᱚ ᱟᱫᱚ ᱪᱤᱠᱟ ᱟᱫᱚ ᱫᱮᱱ ᱚᱱᱟ ᱜᱮ ᱛᱟᱞᱦᱮᱧ ᱦᱟᱛᱟᱣᱟ ᱚᱱᱟᱜᱮ ᱛᱟᱞᱦᱮ ᱛᱟᱦᱮᱸ ᱪᱚᱱ ᱜᱮ ᱟᱨ ᱮᱢᱱᱤ ᱠᱟᱞᱟᱨ ᱫᱚ ᱚᱱᱮ ᱛᱷᱚᱲᱟ ᱞᱟᱹᱭ ᱠᱮᱜ ᱤᱧ ᱢᱟᱱᱮ ᱯᱮᱱ ᱤᱭᱟᱹ ᱦᱟᱞᱠᱟ ᱦᱚᱞᱩᱫᱽ ᱢᱟᱱᱮ ᱠᱷᱩᱵᱽ ᱰᱤᱯ ᱦᱚᱸ ᱵᱟᱝ ᱟᱰᱤ ᱚᱱᱟ ᱫᱚ ᱢᱟᱱᱮ ᱦᱟᱞᱠᱟ ᱦᱚᱞᱩᱫᱟᱜ ᱟᱨ ᱥᱟᱭᱤᱡᱽ ᱫᱚ ᱚᱱᱮ ᱞᱟᱹᱭ ᱠᱮᱜ ᱟᱹᱧ ᱦᱮᱸ ᱦᱮᱸ ᱚᱱᱮ ᱢᱤᱰᱤᱭᱟᱢ ᱵᱮᱥᱤ ᱞᱚᱝ ᱦᱚᱸ ᱵᱟᱝ ᱰᱷᱮᱨ ᱞᱚᱢᱵᱟ ᱦᱚᱸ ᱵᱟᱝ ᱦᱮᱸ ᱦᱮᱸ ᱦᱮᱸ ᱦᱮᱸ ᱚᱱᱟ ᱠᱚ ᱨᱮᱰᱤ ᱠᱟᱜ ᱟᱢ ᱚᱱᱟ ᱠᱚᱜᱮ ᱛᱟᱞᱦᱮ ᱚᱱᱟ ᱠᱚᱜᱮᱧ ᱦᱟᱛᱟᱣᱟ

ᱚᱻ ᱯᱚᱭᱥᱟ ᱫᱚ ᱵᱟᱝ ᱮᱢᱱᱤ ᱤᱭᱟᱹ ᱠᱮᱹᱥ ᱛᱮᱜᱮᱧ ᱮᱢᱟᱢᱟ ᱯᱮᱢᱮᱸᱴ ᱛᱮᱫᱚ ᱯᱷᱳᱱ ᱛᱮᱫᱚ ᱵᱟᱹᱧ ᱮᱢᱟᱢᱟ ᱮᱢᱱᱤ ᱠᱮᱹᱥ ᱛᱮᱜᱮ ᱮᱻ ᱵᱮᱥ ᱴᱷᱤᱠ ᱜᱮᱭᱟ ᱚᱱᱟ ᱠᱚ ᱩᱭᱦᱟᱹᱨ ᱫᱚᱦᱚ ᱠᱟᱜ ᱟᱢ ᱚᱻ ᱤᱧ ᱦᱟᱡᱩᱜᱼᱟ ᱵᱚᱞᱛᱮ ᱟᱫᱚ ᱛᱤᱱ ᱥᱩᱢᱟᱹᱭ ᱱᱤᱛᱚᱜ ᱠᱷᱩᱞᱟᱹᱣ ᱦᱮᱱᱟᱜᱼᱟ ᱠᱤ ᱚᱻ ᱵᱮᱥ ᱴᱷᱤᱠ ᱜᱮᱭᱟ ᱤᱧ ᱯᱟᱸᱪ ᱫᱚᱥ ᱢᱤᱱᱤᱴ ᱯᱚᱨᱮᱧ ᱪᱟᱞᱟᱜ ᱠᱟᱱᱟ ᱦᱟᱸᱜ ᱵᱮᱥ ᱴᱷᱤᱠ ᱜᱮᱭᱟ ᱦᱮᱸ ᱦᱮᱸ ᱵᱮᱥ ᱴᱷᱤᱠ ᱜᱮᱭᱟ ᱫᱚᱦᱚᱭ ᱫᱟᱹᱧ ᱦᱮᱸ ᱦᱮᱸ